ᱤᱧᱟᱹᱜ ᱢᱚᱬᱮ ᱜᱚᱴᱮᱡ ᱵᱤᱥᱥᱚ ᱱᱟᱜᱟᱨ ᱫᱤᱥᱚᱢ ᱨᱮᱭᱟᱜ ᱧᱩᱛᱩᱢ ᱤᱧ ᱵᱟᱰᱟᱭ ᱦᱚᱪᱚᱭᱮᱫ ᱵᱚᱱᱟ ᱯᱟᱹᱦᱤᱞ ᱫᱚ ᱦᱩᱭᱩᱜ ᱠᱟᱱᱟ ᱫᱩᱵᱟᱭ ᱫᱚᱥᱟᱨᱟᱜ ᱫᱚ ᱦᱩᱭᱩᱜ ᱠᱟᱱᱟ ᱥᱤᱝᱜᱟᱯᱩᱨ ᱛᱮᱥᱟᱨᱟᱜ ᱫᱚ ᱦᱩᱭᱩᱜ ᱠᱟᱱᱟ ᱯᱮᱨᱤᱥ ᱯᱳᱱᱟᱜ ᱫᱚ ᱦᱩᱭᱩᱜ ᱠᱟᱱᱟ ᱫᱤᱞᱞᱤ ᱟᱨᱢᱚᱬᱮᱭᱟᱜ ᱫᱚ ᱦᱩᱭᱩᱜ ᱠᱟᱱᱟ ᱵᱳᱢᱵᱮ